ᱢᱮᱱᱠᱷᱟᱱ ᱥᱮᱨᱮᱧ ᱥᱮᱨᱮᱧ ᱫᱚ ᱦᱩᱭᱩᱜ ᱠᱟᱱᱟ ᱟᱹᱰᱤ ᱠᱟᱹᱢᱤ ᱡᱟᱭᱜᱟ ᱨᱮᱜᱮ ᱞᱟᱜᱟᱜᱼᱟ ᱵᱟ ᱟᱨ ᱛᱤᱦᱤᱧ ᱵᱟᱠᱷᱨᱟ ᱛᱟᱨᱯᱚᱨ ᱱᱟᱹᱴᱩᱣᱟᱹ ᱞᱮᱠ ᱞᱮᱠ ᱥᱮᱨᱮᱧ ᱡᱚᱛᱚ ᱦᱚᱲᱫᱚ ᱵᱟᱠᱚ ᱵᱟᱰᱟᱭᱟ ᱚᱠᱚᱭ ᱵᱟᱰᱟᱭ ᱦᱚᱲᱫᱚ ᱵᱟᱰᱟᱭ ᱞᱮᱠᱟᱜᱮ ᱩᱱᱤ ᱫᱚᱠᱚ ᱫᱤᱞᱟᱹᱭ ᱟᱭᱟ ᱥᱮᱨᱮᱧ ᱛᱟᱞᱟ ᱨᱮᱜᱮ ᱩᱱᱤ ᱵᱩᱡᱷᱟᱹᱣ ᱞᱮᱠᱟᱛᱮ ᱦᱚᱲ ᱠᱚ ᱵᱩᱡᱷᱟᱹᱣᱟ ᱢᱮᱱᱠᱷᱟᱱ ᱟᱨᱚ ᱢᱤᱫᱴᱮᱱ ᱠᱟᱛᱷᱟ ᱦᱩᱭᱩᱜ ᱠᱟᱱᱟ ᱡᱮ ᱥᱮᱨᱮᱧ ᱡᱚᱛᱚ ᱦᱚᱲᱜᱮ ᱨᱟᱹᱲ ᱫᱚ ᱵᱟᱝ ᱛᱟᱦᱮᱱ ᱛᱟᱠᱚᱣᱟ ᱮᱢᱚᱱ ᱥᱮᱨᱮᱧ ᱢᱮᱱᱟᱜᱼᱟ ᱚᱱᱟ ᱥᱮᱨᱮᱧ ᱛᱟᱞᱟ ᱨᱮᱜᱮ ᱦᱚᱲ ᱠᱚ ᱵᱩᱡᱷᱟᱹᱣᱟ ᱡᱮ ᱪᱮᱫᱟᱜ ᱱᱚᱣᱟ ᱥᱮᱨᱮᱧᱮ ᱥᱮᱨᱮᱧ ᱠᱮᱫᱟ ᱥᱮ ᱠᱚᱲᱟᱢ ᱨᱮ ᱞᱚᱜ ᱞᱮᱠᱟ ᱵᱩᱡᱷᱟᱹᱜᱼᱟ ᱢᱮᱱᱠᱷᱟᱱ ᱟᱨᱚ ᱱᱚᱣᱟ ᱥᱮᱨᱮᱧ ᱜᱮ ᱱᱚᱣᱟ ᱥᱮᱨᱮᱧ ᱜᱮ ᱟᱨᱚ ᱢᱤᱫᱴᱮᱱ ᱫᱤᱥᱚᱢ ᱨᱮ ᱱᱩᱠᱩ ᱜᱟᱭᱱᱟᱦᱟ ᱞᱮᱠᱟ ᱵᱟᱢ ᱠᱳᱞᱠᱟᱛᱟ ᱱᱚᱣᱟ ᱥᱮᱱᱴᱟᱨ ᱨᱮ ᱱᱩᱠᱩ ᱠᱚ ᱤᱭᱟᱹ ᱞᱟᱹᱠᱛᱤ ᱟᱠᱟᱱ ᱵᱟᱝ ᱨᱮᱵᱮᱫ ᱟᱠᱟᱱ ᱥᱮᱨᱮᱧ ᱥᱮᱨᱮᱧ ᱜᱮᱭᱟ ᱠᱚ ᱦᱮᱸ ᱠᱚᱲᱟ ᱠᱟᱱ ᱠᱩᱲᱤ ᱠᱟᱱ ᱡᱚᱛᱚᱜᱮ ᱱᱚᱣᱟ ᱡᱟᱭᱜᱟᱨᱮ ᱦᱚᱲ ᱠᱚ ᱟᱱᱚᱱᱫᱚ ᱠᱚ ᱮᱢ ᱫᱟᱲᱮ ᱟᱠᱚᱣᱟ ᱵᱟ ᱨᱟᱹᱥᱠᱟᱹ ᱠᱚ ᱮᱢ ᱫᱟᱲᱮ ᱟᱠᱚᱣᱟ ᱥᱮᱨᱮᱧ ᱛᱟᱞᱟ ᱨᱮᱜᱮ ᱡᱮ ᱠᱳᱞᱠᱟᱛᱟ ᱥᱮᱱᱴᱟᱨ ᱠᱷᱚᱱ ᱛᱮᱦᱮᱧ ᱥᱮᱨᱮᱧ ᱮᱫᱟᱠᱚ ᱮᱠᱫᱚᱢ ᱢᱟᱱᱮ ᱢᱟᱱᱮ ᱥᱮᱨᱮᱧ ᱱᱚᱣᱟ ᱥᱮᱨᱮᱧ ᱥᱟᱹᱨᱤᱜᱤ ᱦᱚᱲ ᱵᱩᱡᱷᱟᱹᱣ ᱠᱚ ᱞᱮᱠᱟᱛᱮ ᱱᱚᱣᱟ ᱥᱮᱨᱮᱧ ᱮᱢᱚᱱ ᱥᱮᱨᱮᱧ ᱠᱚ ᱮᱢ ᱦᱚᱪᱚᱭᱮᱫᱟ ᱨᱮᱰᱤᱭᱳ ᱥᱮᱱᱴᱟᱨ ᱠᱷᱚᱱ ᱠᱚᱲᱟ ᱠᱟᱱ ᱵᱟ ᱠᱩᱲᱤ ᱠᱟᱱ ᱩᱵᱷᱚᱭ ᱜᱮ ᱱᱚᱣᱟ ᱫᱚ ᱡᱮ ᱥᱚᱧᱪᱚᱭ ᱞᱮᱠᱟᱛᱮ ᱩᱱᱠᱩ ᱦᱚᱸ ᱥᱚᱨᱠᱟᱨ ᱥᱚᱨᱠᱟᱨ ᱚᱱᱟ ᱤᱭᱟᱹ ᱥᱮᱨᱮᱧ ᱛᱟᱞᱟ ᱛᱮᱜᱮ ᱥᱚᱨᱠᱟᱨ ᱮᱢᱟᱠᱟᱱᱟ ᱴᱟᱠᱟ ᱱᱚᱣᱟᱜᱮ ᱢᱟᱨᱟᱝ ᱨᱟᱹᱥᱠᱟᱹ ᱨᱮᱭᱟᱜ ᱠᱟᱛᱷᱟ ᱵᱟ ᱤᱱᱠᱟᱢ ᱨᱮᱭᱟᱜ ᱠᱟᱛᱷᱟ ᱡᱮ ᱩᱱᱠᱩ ᱮᱢᱚᱱ ᱥᱩᱨ ᱛᱮᱭᱟᱨ ᱟᱠᱟᱱ ᱛᱟᱠᱚᱣᱟ ᱢᱮᱱᱠᱷᱟᱡ ᱡᱮ ᱥᱚᱨᱠᱟᱨ ᱩᱱᱠᱩ ᱫᱚ ᱚᱱᱮ ᱨᱮᱰᱤᱭᱳ ᱥᱮᱱᱴᱟᱨ ᱠᱷᱚᱱ ᱠᱚ ᱤᱭᱟᱹ ᱨᱮᱰᱤᱭᱳ ᱯᱟᱦᱴᱟ ᱠᱷᱚᱡ ᱩᱱᱠᱩ ᱫᱚ ᱥᱚᱨᱠᱟᱨ ᱴᱷᱮᱡ ᱠᱷᱚᱡ ᱴᱟᱠᱟ ᱠᱚ ᱧᱟᱢᱫᱟ ᱵᱷᱟᱛᱟ ᱞᱮᱠᱟ ᱱᱤᱭᱟᱹᱜᱮ ᱨᱳᱡᱤ ᱨᱚᱡᱽᱜᱟᱨ ᱢᱮᱱᱠᱷᱟᱡ ᱤᱭᱟᱹᱭᱮᱫ ᱱᱚᱣᱟ ᱥᱮᱨᱮᱧ ᱪᱮᱛᱟᱱ ᱨᱮ ᱚᱱᱟᱦᱚᱸ ᱢᱤᱫᱴᱮᱱ ᱨᱳᱡᱤ ᱨᱚᱡᱽᱜᱟᱨ ᱠᱟᱱᱜᱮᱭᱟ ᱟᱨ ᱱᱚᱣᱟ ᱫᱚ ᱥᱚᱴᱷᱤᱠ ᱠᱟᱱᱟ ᱡᱮ ᱦᱚᱸᱜᱼᱚᱭ ᱡᱮ ᱛᱤᱦᱤᱧ ᱥᱮᱨᱮᱧ ᱡᱟᱹᱲ ᱡᱚᱛᱚ ᱦᱚᱲᱟᱜ ᱵᱟᱝ ᱛᱟᱦᱮᱱᱟ ᱵᱟᱝ ᱛᱟᱦᱮᱱᱟ ᱱᱚᱣᱟ ᱫᱚ ᱥᱚᱴᱷᱤᱠ ᱚᱱᱟ ᱞᱮᱠᱟᱛᱮ ᱛᱤᱦᱤᱧ ᱩᱱᱠᱩ ᱠᱚ ᱞᱟᱹᱠᱛᱤᱜ ᱠᱟᱱᱟ ᱚᱱᱟ ᱠᱚ ᱡᱟᱭᱜᱟ ᱨᱮ